ᱠᱟᱹᱢᱤ ᱡᱟᱭᱜᱟ ᱨᱮ ᱢᱤᱫᱴᱮᱱ ᱫᱟᱢᱟᱱ ᱠᱟᱜᱚᱡᱤᱧ ᱵᱟᱹᱧ ᱟᱹᱜᱩᱞᱮᱫᱟ ᱫᱤᱭᱮ ᱚᱯᱷᱤᱥᱟᱨ ᱟᱹᱰᱤ ᱟᱸᱴᱮᱭ ᱮᱜᱮᱨ ᱠᱤᱫᱤᱧᱟ ᱡᱮ ᱱᱚᱶᱟ ᱠᱟᱜᱚᱡ ᱫᱚᱢ ᱟᱜᱩᱣᱟᱠᱟᱫᱟ ᱥᱮ ᱵᱟᱝ ᱚᱠᱟᱨᱤᱧ ᱦᱤᱲᱤᱧ ᱠᱮᱫᱟ ᱤᱱᱟᱹ ᱠᱷᱟᱹᱛᱤᱨ ᱛᱮ ᱟᱹᱰᱤ ᱟᱸᱴ ᱮᱜᱮᱨᱤᱧ ᱡᱚᱢ ᱠᱮᱫᱟ ᱟᱹᱰᱤ ᱟᱸᱴᱤᱧ ᱵᱚᱛᱚᱨᱮᱱᱟ ᱚᱠᱟᱨᱤᱧ ᱫᱚᱦᱚ ᱟᱠᱟᱫᱟ ᱵᱟᱹᱧ ᱪᱤᱱᱛᱟᱹ ᱫᱟᱲᱮᱣᱟᱜ ᱠᱟᱱᱟ ᱛᱟᱨᱯᱚᱨᱮᱧ ᱪᱤᱱᱛᱟᱹ ᱵᱷᱟᱵᱱᱟ ᱠᱮᱫᱟ ᱡᱮ ᱚᱲᱟᱜ ᱤᱧ ᱪᱟᱞᱟᱣ ᱞᱮᱱ ᱜᱤᱧ ᱵᱷᱟᱜᱤ ᱛᱮ ᱢᱚᱸᱡᱽ ᱛᱤᱧ ᱪᱤᱱᱛᱟᱹ ᱞᱮᱜᱮ ᱚᱠᱟᱨᱤᱧ ᱫᱚᱦᱚ ᱟᱠᱟᱫᱟ ᱛᱟᱭᱚᱢ ᱛᱮ ᱪᱤᱱᱛᱟᱹᱼᱪᱤᱱᱛᱟᱹ ᱛᱤᱧ ᱧᱟᱢ ᱠᱮᱫᱟ ᱛᱟᱨᱯᱚᱨᱮ ᱯᱚᱨᱮᱨ ᱫᱤᱱ ᱤᱫᱤ ᱠᱤᱫᱟᱹᱧ ᱢᱚᱦᱟᱥᱚᱭ ᱴᱷᱮᱡ ᱤᱠᱟᱹᱧ ᱠᱚᱭ ᱠᱮᱫᱟ ᱮᱢᱟᱣᱟᱫᱮᱣᱟᱹᱧ ᱠᱟᱜᱚᱡ ᱦᱚᱸ